ᱦᱮᱞᱳ ᱦᱮᱸ ᱱᱚᱣᱟ ᱦᱮᱸ ᱠᱷᱚᱵᱚᱨ ᱢᱟ ᱟᱭᱢᱟ ᱰᱷᱮᱨ ᱜᱮ ᱛᱚ ᱦᱚᱜᱼᱚᱭ ᱥᱟᱢᱟᱝ ᱨᱮ ᱦᱤᱡᱩᱜᱚᱜ ᱠᱟᱱᱟ ᱚᱱᱟ ᱞᱟᱹᱜᱤᱫ ᱛᱮ ᱵᱟᱡᱟᱨᱤᱧ ᱢᱮᱱ ᱮᱫᱟ ᱯᱟᱛᱟ ᱢᱟᱞᱟ ᱦᱮᱸ ᱟᱫᱚ ᱟᱢᱟᱜ ᱤᱭᱟᱹᱨᱤᱧ ᱵᱟᱡᱟᱨᱟ ᱫᱚᱠᱟᱱ ᱨᱮ ᱟᱫᱚ ᱱᱚᱣᱟ ᱠᱚ ᱢᱟᱱᱮ ᱟᱭᱢᱟ ᱰᱷᱮᱨ ᱥᱟᱯᱟᱵ ᱡᱤᱱᱤᱥ ᱢᱟ ᱟᱭᱢᱟ ᱰᱷᱮᱨᱜᱮ ᱵᱟᱝ ᱪᱩᱲᱤ ᱵᱟᱝ ᱛᱤᱱᱟᱹᱜ ᱠᱟᱛᱮᱫ ᱮᱢ ᱫᱟᱢᱟᱜ ᱠᱟᱱᱟ ᱴᱟᱜ ᱛᱟᱨᱯᱚᱨᱮ ᱞᱩᱛᱩᱨ ᱨᱮᱱᱟᱜᱼᱟ ᱛᱤᱱᱟᱹᱜ ᱠᱟᱛᱮ ᱫᱟᱢ ᱮᱱᱦᱚᱛᱚ ᱞᱟᱹᱭᱟᱹᱧᱟᱹᱧ ᱢᱮ ᱫᱟᱢ ᱛᱮᱫ ᱚᱱᱟ ᱚᱱᱩᱢᱟᱱ ᱛᱤᱧ ᱪᱟᱞᱟᱜᱼᱟ ᱛᱟᱯᱚᱨᱮ ᱠᱟᱡᱚᱞ ᱢᱮᱱᱟᱜᱼᱟ ᱠᱟᱡᱚᱞ ᱛᱤᱱᱟᱹᱜ ᱠᱟᱛᱮ ᱫᱟᱢ ᱯᱟᱲᱟᱜ ᱠᱟᱱᱟ

ᱛᱟᱨᱯᱚᱨᱮ ᱪᱮᱫ ᱢᱮᱱᱟᱜᱼᱟ ᱚᱻ ᱜᱟᱰᱟᱨ ᱢᱮᱱᱟᱜᱼᱟ ᱪᱮᱫ ᱟᱫᱚ ᱟᱨ ᱤᱭᱟᱹ ᱟᱞᱛᱟ ᱱᱚᱠ ᱯᱟᱹᱞᱤᱥ ᱟᱹᱰᱤ ᱛᱮᱫ ᱰᱷᱮᱨ ᱰᱷᱮᱨᱮᱢ ᱫᱟᱢᱟᱜ ᱠᱟᱱ ᱟᱢᱮᱢ ᱞᱟᱹᱭᱮᱫ ᱠᱟᱱ ᱰᱮᱲᱥᱚ ᱪᱮᱛᱟᱱ ᱴᱷᱤᱠ ᱜᱮᱭᱟ ᱪᱟᱞᱟᱜ ᱟᱹᱧ ᱴᱤᱠᱞᱤ ᱠᱚᱢᱟ ᱢᱮᱱᱟᱜ ᱛᱟᱢ ᱜᱮᱪᱚ

ᱦᱮᱸ ᱪᱷᱟᱛᱟ ᱠᱚᱦᱚᱸ ᱛᱤᱭᱳᱜ ᱟᱠᱟᱱᱟ ᱵᱟᱯᱞᱟ ᱠᱚ ᱛᱤᱭᱳᱜ ᱟᱠᱟᱱᱟ ᱟᱫᱚ ᱵᱟᱡᱟᱨᱤᱧ ᱪᱟᱞᱟᱜᱼᱟ ᱵᱚᱞᱮ ᱴᱷᱤᱠ ᱦᱮᱸ